ᱦᱮᱞᱳ ᱯᱨᱚᱛᱷᱚᱢ ᱫᱚ ᱵᱟᱢ ᱵᱟᱰᱟᱭ ᱜᱮᱭᱟ ᱫᱟᱠᱟ ᱩᱛᱩ ᱦᱚᱸ ᱡᱚᱠᱷᱚᱱ ᱠᱚ ᱞᱟᱹᱭ ᱟᱢᱟ ᱛᱚᱵᱮ ᱟᱱᱟᱝ ᱜᱮᱢ ᱵᱟᱲᱟᱭ ᱫᱟᱲᱮᱭᱟᱜᱼᱟ ᱱᱚᱝᱠᱟ ᱫᱟᱠᱟ ᱤᱥᱤᱱ ᱢᱮ ᱱᱚᱝᱠᱟ ᱩᱛᱩ ᱤᱥᱤᱱ ᱢᱮ ᱱᱚᱝᱠᱟ ᱵᱟᱝᱠᱷᱟᱱ ᱢᱟ ᱨᱚᱝᱜᱚᱜ ᱜᱮᱭᱟ ᱵᱟᱢ ᱵᱟᱰᱟᱭ ᱠᱷᱟᱱ ᱟᱢᱫᱚ ᱚᱱᱟᱫᱚᱢ ᱨᱚᱸᱜᱚ ᱦᱚᱪᱚᱭ ᱜᱮᱭᱟ ᱤᱥᱤᱱ ᱦᱚᱸ ᱵᱮᱥ ᱴᱷᱤᱠ ᱤᱥᱤᱱ ᱵᱟᱢ ᱫᱟᱲᱮᱭᱟᱜᱼᱟ ᱟᱨ ᱵᱟᱝᱠᱷᱟᱱᱮᱢ ᱨᱚᱸᱜᱚ ᱦᱚᱪᱚᱭ ᱜᱮᱭᱟ ᱚᱱᱟ ᱞᱟᱹᱜᱤᱫ ᱯᱨᱚᱛᱷᱚᱢ ᱫᱚ ᱚᱠᱚᱭ ᱦᱚᱸ ᱵᱟᱵᱚᱱ ᱵᱟᱰᱟᱭ ᱠᱟᱜ ᱜᱮᱭᱟ ᱱᱚᱝᱠᱟ ᱤᱥᱤᱱ